ᱴᱚᱴᱷᱟ ᱦᱤᱥᱟᱹᱵ ᱛᱮ ᱥᱮ ᱟᱞᱮᱭᱟᱜ ᱦᱚᱨ ᱫᱚ ᱟᱹᱰᱤ ᱵᱷᱮᱜᱟᱨ ᱵᱷᱮᱜᱟᱨᱟ ᱟᱨ ᱯᱚᱱᱚᱛ ᱦᱤᱥᱟᱹᱵ ᱛᱮ ᱵᱷᱮᱜᱟᱨ ᱵᱷᱮᱜᱟᱨ ᱜᱮ ᱪᱤᱠᱟᱹᱛᱮ ᱟᱛᱳ ᱫᱤᱥᱚᱢ ᱨᱮ ᱡᱟᱦᱟᱸ ᱴᱚᱴᱷᱟ ᱦᱤᱥᱟᱹᱵ ᱦᱚᱨ ᱫᱚ ᱵᱷᱮᱜᱟᱨ ᱜᱮᱭᱟ ᱚᱱᱟ ᱦᱤᱥᱟᱹᱵ ᱫᱚ ᱥᱟᱸᱜᱟᱲ ᱜᱟᱹᱰᱤ ᱠᱚᱨᱮᱱᱟᱜ ᱟᱨ ᱵᱷᱮᱜᱟᱨ ᱡᱟᱦᱟᱸ ᱞᱮᱠᱟ ᱢᱮᱱᱟᱜᱼᱟ ᱚᱱᱟ ᱦᱤᱥᱟᱹᱵ ᱵᱟᱥ ᱨᱮᱹᱞ ᱟᱨ ᱩᱰᱟᱹᱱ ᱜᱟᱹᱰᱤ ᱦᱚᱸ ᱢᱮᱱᱟᱜ ᱜᱮᱭᱟ ᱪᱤᱠᱟᱹᱛᱮ ᱱᱚᱣᱟ ᱥᱩᱨ ᱥᱟᱺᱜᱤᱧ ᱡᱟᱦᱟᱸ ᱠᱚ ᱫᱤᱥᱚᱢ ᱥᱟᱶᱛᱮ ᱚᱱᱟᱫᱚ ᱥᱟᱸᱜᱟᱲ ᱜᱟᱹᱰᱤ ᱥᱟᱭᱠᱮᱞ ᱮᱢᱟᱱ ᱞᱮᱠᱟᱱ ᱵᱮᱵᱚᱦᱟᱨ ᱦᱩᱭᱩᱜ ᱠᱟᱱᱟ ᱟᱨ ᱚᱱᱟ ᱵᱮᱵᱦᱟᱨ ᱠᱟᱛᱮᱫ ᱴᱟᱣᱩᱱ ᱦᱤᱥᱟᱹᱵ ᱵᱷᱮᱜᱟᱨ ᱜᱮᱭᱟ ᱡᱟᱦᱟᱸ ᱞᱮᱠᱟ ᱨᱮᱹᱞ ᱜᱟᱹᱰᱤ ᱵᱟᱥ ᱜᱟᱹᱰᱤ ᱦᱚᱸ ᱦᱩᱭ ᱮᱱᱟ ᱟᱨ ᱩᱰᱟᱹᱱ ᱜᱟᱹᱰᱤ ᱦᱚᱸ ᱦᱩᱭ ᱮᱱᱟ ᱚᱱᱟ ᱦᱤᱥᱟᱹᱵ ᱛᱮ ᱵᱷᱮᱜᱟᱨ ᱵᱷᱮᱜᱟᱨ ᱜᱮᱭᱟ ᱞᱮᱠᱤᱱ ᱦᱚᱨ ᱦᱤᱥᱟᱹᱵ ᱡᱟᱦᱟᱸ ᱟᱨ ᱟᱵᱚ ᱫᱤᱥᱚᱢ ᱚᱱᱟ ᱦᱤᱥᱟᱹᱵ ᱛᱮᱫᱚ ᱥᱟᱸᱜᱟᱲ ᱜᱟᱹᱰᱤ ᱥᱟᱭᱠᱮᱞ ᱜᱮ ᱢᱮᱱᱟᱜᱼᱟ ᱨᱤᱠᱥᱟᱹ ᱢᱮᱱᱟᱜᱼᱟ ᱟᱹᱰᱤ ᱞᱮᱠᱟᱱ ᱱᱟᱱᱟ ᱯᱨᱚᱠᱟᱨ ᱦᱤᱥᱟᱹᱵ ᱛᱮ ᱱᱟᱣᱟ ᱱᱟᱣᱟ ᱦᱤᱡᱩᱜ ᱥᱮᱱᱚᱜ ᱨᱮ ᱜᱟᱹᱰᱤ ᱠᱚ ᱢᱮᱱᱟᱜᱼᱟ ᱞᱮᱠᱤᱱ ᱤᱭᱟᱹ ᱦᱤᱥᱟᱹᱵ ᱛᱮ ᱵᱮᱵᱚᱦᱟᱨ ᱫᱚ ᱟᱨ ᱚᱱᱟ ᱥᱟᱸᱜᱟᱲ ᱜᱟᱹᱰᱤ ᱫᱚ ᱵᱤᱱᱟᱹ ᱥᱩᱱᱩᱢ ᱥᱟᱭᱠᱮᱞ ᱦᱚᱸ ᱵᱤᱱᱟᱹ ᱥᱩᱱᱩᱢ ᱛᱮ ᱡᱚᱢᱟ ᱚᱱᱟ ᱦᱤᱥᱟᱹᱵ ᱨᱮᱹᱞ ᱜᱟᱹᱲᱤ ᱠᱚᱫᱚ ᱵᱤᱡᱽᱞᱤ ᱥᱩᱱᱩᱢ ᱟᱹᱰᱤᱜᱮ ᱫᱚᱨᱠᱟᱨ ᱢᱮᱱᱟᱜᱼᱟ ᱤᱧᱟᱹᱜ ᱦᱤᱥᱟᱹᱵ ᱛᱮᱫᱚ ᱡᱟᱦᱟᱸ ᱥᱟᱸᱜᱟᱲ ᱜᱟᱹᱰᱤ ᱢᱮᱱᱟᱜᱼᱟ ᱥᱟᱭᱠᱮᱞ ᱚᱱᱟ ᱦᱤᱥᱟᱹᱵ ᱫᱚ ᱠᱷᱚᱨᱪᱟ ᱟᱨ ᱫᱩᱥᱟᱹᱣ ᱨᱮᱭᱟᱜ ᱠᱷᱟᱛᱨᱟ ᱫᱚ ᱮᱠᱫᱚᱢ ᱜᱮ ᱵᱟᱹᱱᱩᱜᱼᱟ